ᱠᱷᱮᱞᱳᱰ ᱤᱫᱤ ᱠᱟᱛᱮᱫ ᱡᱟᱦᱟᱧ ᱢᱮᱱᱮᱫᱟ ᱢᱤᱫᱴᱮᱱ ᱜᱟᱶᱛᱟ ᱨᱮ ᱢᱤᱫᱴᱮᱱ ᱠᱷᱮᱞᱳᱰᱮᱢ ᱛᱮᱭᱟᱨ ᱥᱟᱹᱛ ᱠᱟᱜᱼᱟ ᱥᱮ ᱚᱱᱟ ᱠᱷᱮᱞᱳᱰ ᱨᱮ ᱴᱤᱢ ᱟᱹᱜᱩ ᱞᱟᱹᱜᱤᱫ ᱛᱮᱫᱚ ᱯᱨᱚᱛᱷᱚᱢᱚᱛᱚ ᱯᱳᱭᱞᱳ ᱨᱮ ᱢᱟᱲᱟᱝ ᱛᱮ ᱡᱟᱭ ᱡᱮᱞᱮᱠᱟ ᱩᱱᱤ ᱜᱟᱶᱛᱟ ᱢᱮᱫᱴᱮᱱ ᱯᱳᱥᱴᱟᱨ ᱫᱟᱨᱟᱭ ᱛᱮ ᱥᱮ ᱦᱮᱱᱰᱵᱤᱞ ᱫᱟᱨᱟᱭᱛᱮ ᱞᱟᱱᱟᱢ ᱠᱷᱮᱞᱳᱰᱤᱭᱟᱹ ᱵᱚᱭᱦᱟ ᱠᱚ ᱵᱟᱲᱟᱭ ᱦᱚᱪᱚ ᱠᱚᱣᱟ ᱤᱱᱟᱹᱯᱚᱨ ᱩᱱᱠᱩ ᱠᱷᱮᱞᱳᱰ ᱚᱱᱟ ᱚᱱᱟᱨᱮ ᱠᱷᱮᱞᱳᱰ ᱨᱮ ᱫᱟᱣ ᱦᱟᱛᱟᱣ ᱞᱟᱹᱜᱤᱫᱛᱮ ᱚᱠᱳ ᱱᱩᱠᱩ ᱠᱩᱢᱤᱴᱤ ᱛᱮᱠᱚᱣᱟᱜ ᱠᱩᱢᱤᱴᱤ ᱠᱚ ᱥᱟᱞᱟᱜ ᱡᱳᱜᱟᱡᱳᱜᱟᱠᱚ ᱤᱱᱟᱹᱯᱚᱨ ᱚᱱᱠᱟ ᱠᱟᱛᱮᱫ ᱩᱱᱠᱩ ᱡᱟᱦᱟᱸᱭ ᱜᱟᱶᱛᱟ ᱚᱱᱟ ᱠᱷᱮᱞᱳᱰ ᱦᱮᱯᱨᱟᱣ ᱠᱚ ᱥᱤᱨᱡᱟᱹᱣ ᱞᱮᱫ ᱛᱟᱦᱮᱸᱫ ᱫᱚ ᱩᱱᱠᱩ ᱜᱟᱶᱛᱟ ᱯᱟᱦᱴᱟ ᱥᱮᱫ ᱠᱷᱚᱱ ᱚᱱᱟ ᱢᱮᱫᱴᱮᱱ ᱪᱟᱴ ᱥᱤᱴ ᱠᱚ ᱵᱮᱱᱟᱣᱟ ᱚᱱᱟ ᱠᱷᱚᱱ ᱪᱟᱡᱽ ᱥᱤᱴ ᱵᱮᱱᱟᱣ ᱠᱟᱛᱮᱫ ᱩᱱᱠᱩ ᱠᱚ ᱵᱟᱲᱟᱭ ᱦᱚᱪᱚ ᱠᱚᱣᱟ ᱤᱱᱟᱹᱯᱚᱨ ᱩᱱᱠᱩ ᱚᱱᱟᱨᱮ ᱡᱷᱚᱛᱚ ᱨᱚᱠᱚᱢᱟᱜ ᱚᱸᱰᱮ ᱥᱚᱢᱚᱭ ᱠᱚ ᱛᱟᱦᱮᱱᱟ ᱚᱱᱟ ᱞᱮᱠᱟ ᱠᱟᱛᱮ ᱜᱮ ᱴᱤᱢ ᱠᱚᱠᱚ ᱟᱹᱜᱩ ᱠᱚᱣᱟ ᱤᱱᱟᱹᱯᱚᱨ ᱡᱟᱦᱟᱸ ᱚᱸᱰᱮᱱᱟᱜ ᱡᱟᱦᱟᱸ ᱠᱟᱹᱢᱤᱦᱚᱨᱟ ᱜᱟᱶᱛᱟ ᱠᱚᱣᱟᱜ ᱡᱟᱦᱟᱸ ᱠᱟᱹᱢᱤ ᱦᱚᱨᱟ ᱚᱱᱠᱟ ᱥᱚᱢᱚᱭ ᱢᱚᱛᱚ ᱦᱮᱡ ᱠᱟᱛᱮᱫ ᱚᱱᱟ ᱠᱷᱮᱞᱳᱰ ᱠᱚ ᱟᱨᱟᱢᱵᱚᱭᱟ ᱤᱱᱟᱹᱯᱚᱨ ᱚᱱᱠᱟ ᱚᱱᱠᱟ ᱜᱮ ᱢᱤᱢᱤᱫᱴᱟᱝ ᱴᱤᱢ ᱠᱚ ᱦᱮᱡ ᱡᱟᱣᱨᱟᱜᱼᱟ ᱟᱨ ᱚᱱᱠᱟ ᱠᱟᱛᱮ ᱚᱱᱟ ᱜᱟᱶᱛᱟ ᱨᱮᱱᱟᱜ ᱡᱟᱦᱟᱸ ᱠᱷᱮᱞᱳᱰ ᱦᱮᱯᱨᱟᱣ ᱠᱚ ᱥᱤᱨᱡᱟᱹᱣ ᱞᱮᱫ ᱛᱟᱦᱮᱸᱫ ᱫᱚ ᱚᱱᱠᱟ ᱠᱟᱛᱮ ᱜᱮ ᱱᱚᱣᱟ ᱠᱷᱮᱞᱳᱰ ᱫᱚ ᱞᱮᱛᱟᱲ ᱜᱮ ᱦᱩᱭ ᱪᱟᱞᱟᱜᱼᱟ ᱥᱮ ᱦᱩᱭ ᱥᱟᱹᱛᱟᱹᱜᱼᱟ ᱚᱱᱟ ᱞᱟᱹᱜᱤᱫ ᱛᱮᱫᱚ ᱯᱨᱚᱛᱛᱮᱠᱴᱤ ᱴᱤᱢ ᱢᱮᱱᱮᱡᱟᱨ ᱜᱟᱶᱛᱟ ᱯᱟᱦᱴᱟ ᱥᱮᱫ ᱠᱷᱚᱱ ᱯᱷᱳᱱ ᱠᱟᱛᱮ ᱦᱚᱸᱠᱚ ᱵᱟᱲᱟᱭ ᱫᱟᱲᱮ ᱦᱚᱪᱚ ᱫᱟᱲᱮᱭᱟᱠᱚᱣᱟ ᱟᱨ ᱵᱟᱝᱠᱷᱟᱱ ᱫᱚ ᱮᱢᱱᱤ ᱱᱚᱝᱠᱟ ᱟᱨ ᱪᱟᱡᱽ ᱥᱤᱴ ᱱᱚᱣᱟ ᱯᱟᱢᱯᱞᱮᱴ ᱥᱮ ᱱᱚᱣᱟ ᱦᱮᱱᱰᱵᱤᱞ ᱫᱟᱨᱟᱭ ᱛᱮᱦᱚᱸ ᱩᱱᱠᱩ ᱠᱚ ᱠᱷᱚᱵᱚᱨ ᱫᱟᱲᱮᱭᱟᱠᱚᱣᱟ ᱟᱨ ᱵᱟᱝ ᱨᱮᱦᱚᱸ ᱱᱚᱝᱠᱟ ᱪᱤᱴᱷᱤ ᱥᱟᱠᱟᱢ ᱫᱟᱨᱟᱭ ᱛᱮᱦᱚᱸ ᱩᱱᱠᱩ ᱠᱚ ᱟᱥᱮᱨ ᱵᱟᱲᱟᱭ ᱫᱟᱲᱮ ᱦᱚᱪᱚᱣᱟᱠᱚᱣᱟ ᱚᱱᱠᱟ ᱠᱟᱛᱮᱫ ᱜᱮ ᱟᱨ ᱚᱱᱠᱟ ᱠᱟᱛᱮᱫ ᱜᱮ ᱜᱟᱶᱛᱟ ᱫᱚ ᱜᱚᱲᱚ ᱵᱚᱱ ᱮᱢᱟᱭᱟ